ᱦᱚᱲ ᱦᱚᱯᱚᱱ ᱟᱯᱱᱟᱨᱟᱜ ᱡᱤᱭᱚᱱ ᱟᱯᱱᱟᱨ ᱟᱹᱨᱤᱪᱟᱞᱤ ᱵᱷᱤᱛᱤᱨ ᱛᱮ ᱠᱷᱮᱢᱟᱣ ᱤᱫᱤ ᱞᱮᱠᱷᱟᱱ ᱜᱮ ᱟᱭᱟᱜ ᱫᱷᱚᱨᱚᱢᱮ ᱫᱚᱦᱚ ᱫᱟᱲᱮᱭᱟᱜᱼᱟ ᱟᱨ ᱟᱭᱟᱜ ᱫᱷᱚᱨᱚᱢ ᱴᱷᱤᱠ ᱢᱚᱛᱚᱱᱮ ᱫᱚᱦᱚ ᱤᱫᱤ ᱞᱮᱠᱷᱟᱱ ᱜᱮ ᱥᱟᱶᱛᱟ ᱦᱚᱸ ᱡᱤᱣᱤᱫ ᱤᱫᱤ ᱫᱟᱲᱮᱭᱟᱜᱼᱟ ᱮᱱᱛᱮᱛ ᱫᱷᱚᱨᱚᱢ ᱟᱨ ᱡᱤᱭᱚᱱ ᱟᱨ ᱱᱟᱶᱛᱟ ᱥᱟᱶᱛᱟ ᱱᱚᱣᱟ ᱫᱚ ᱡᱩᱫᱟᱹ ᱡᱩᱫᱟᱹ ᱫᱚ ᱵᱟᱝ ᱠᱟᱱᱟ ᱱᱚᱣᱟ ᱫᱚ ᱢᱤᱫ ᱥᱟᱶᱛᱮ ᱦᱚᱲ ᱫᱚ ᱫᱷᱚᱨᱚᱢ ᱫᱚᱠᱚ ᱪᱮᱫᱟ ᱟᱯᱱᱟᱨᱟᱜ ᱡᱤᱭᱚᱱ ᱟᱨ ᱟᱹᱨᱤᱪᱟᱞᱤ ᱠᱷᱚᱱᱟᱜ ᱵᱟᱡᱟᱨ ᱥᱚᱦᱚᱨ ᱵᱟᱡᱟᱨ ᱨᱮ ᱛᱟᱦᱮᱸ ᱠᱟᱛᱮ ᱦᱚᱲ ᱦᱚᱯᱚᱱᱟᱜ ᱫᱷᱚᱨᱚᱢ ᱫᱚᱦᱚ ᱫᱚ ᱢᱩᱥᱠᱤᱞ ᱜᱮᱭᱟ ᱫᱤᱠᱩ ᱠᱚᱠᱚ ᱫᱚᱦᱚ ᱫᱟᱲᱮᱭᱟᱜᱼᱟ ᱢᱮᱱᱠᱷᱟᱱ ᱦᱚᱲ ᱦᱚᱯᱚᱱ ᱫᱚ ᱵᱟᱵᱚ ᱫᱚᱦᱚ ᱫᱟᱲᱮᱭᱟᱜᱼᱟ ᱟᱵᱚᱣᱟᱜ ᱡᱟᱦᱮᱨ ᱛᱷᱟᱱ ᱢᱟ ᱡᱷᱤ ᱛᱷᱟᱱ ᱥᱮ ᱠᱷᱟᱹᱞᱤ ᱛᱷᱟᱱ ᱥᱮ ᱡᱟᱦᱟᱸᱞᱮᱠᱟᱱᱟᱜ ᱛᱷᱟᱱ ᱠᱚ ᱟᱛᱳ ᱴᱚᱞᱟ ᱠᱚᱨᱮ ᱢᱮᱱᱟᱜ ᱛᱟᱵᱚᱱ ᱱᱚᱣᱟ ᱫᱚ ᱥᱚᱢᱟᱡ ᱠᱷᱚᱱᱟᱜ ᱵᱟᱨᱦᱮ ᱨᱮ ᱛᱟᱦᱮᱸ ᱠᱟᱛᱮ ᱫᱚ ᱵᱟᱝ ᱦᱩᱭᱟ ᱮᱱᱛᱮ ᱡᱤᱭᱚᱱ ᱫᱷᱟᱨᱟ ᱵᱷᱤᱛᱨᱤ ᱨᱮᱜᱮ ᱫᱷᱚᱨᱚᱢ ᱫᱚ ᱢᱮᱱᱟᱜᱼᱟ ᱫᱤᱠᱩᱣᱟᱜ ᱫᱚ ᱟᱢ ᱥᱚᱦᱚᱨᱼᱵᱟᱡᱟᱨ ᱨᱮ ᱫᱚᱞᱟᱱ ᱨᱮ ᱡᱟᱦᱟᱸ ᱨᱮᱜᱮ ᱪᱟᱞᱟᱣ ᱠᱟᱛᱮ ᱟᱯᱱᱟᱨ ᱫᱷᱟᱨᱚᱢ ᱯᱟᱹᱛᱭᱟᱹᱣᱮᱢ ᱫᱚᱦᱚ ᱫᱟᱲᱮᱭᱟᱜᱼᱟ ᱦᱚᱲ ᱫᱚ ᱵᱟᱵᱚᱱ ᱫᱚᱦᱚ ᱫᱟᱲᱮᱭᱟᱜᱼᱟ ᱛᱚ ᱚᱱᱟᱛᱤᱧ ᱢᱮᱱᱫᱟ ᱟᱵᱚᱣᱟᱜ ᱡᱤᱭᱚᱱ ᱟᱹᱨᱤᱪᱟᱞᱤ ᱵᱷᱤᱛᱨᱤ ᱛᱮᱵᱚᱱ ᱠᱷᱮᱢᱟᱣ ᱤᱫᱤ ᱞᱮᱠᱷᱟᱱ ᱥᱟᱶᱛᱟ ᱫᱚ ᱟᱡᱼᱟᱡ ᱛᱮᱜᱮ ᱦᱟᱨᱟᱼᱵᱩᱨᱩᱜᱼᱟ ᱮᱱᱛᱮᱫ ᱟᱵᱚᱣᱟᱜ ᱱᱚᱣᱟ ᱟᱹᱨᱤᱪᱟᱞᱤ ᱪᱮᱫ ᱟᱵᱚᱱ ᱠᱟᱱᱟ ᱪᱮᱫᱞᱮᱠᱟ ᱢᱤᱫ ᱥᱚᱸᱜᱮ ᱛᱮ ᱛᱟᱦᱮᱱ ᱦᱩᱭᱩᱜᱼᱟ ᱡᱩᱢᱤᱫ ᱛᱮ ᱛᱟᱦᱮᱱ ᱦᱩᱭᱩᱜᱼᱟ ᱟᱨ ᱡᱮ ᱫᱤᱱ ᱱᱚᱣᱟ ᱡᱩᱢᱤᱫ ᱟᱫᱚᱜᱼᱟ ᱩᱱᱫᱤᱱ ᱟᱵᱚᱣᱟᱜ ᱫᱷᱚᱨᱚᱢ ᱦᱚᱸ ᱟᱫᱚᱜᱼᱟ ᱡᱤᱭᱚᱱ ᱦᱚᱸ ᱟᱫᱚᱜᱼᱟ ᱟᱨ ᱡᱮ ᱫᱤᱱ ᱫᱷᱚᱨᱚᱢ ᱡᱤᱭᱚᱱ ᱟᱫᱚᱜᱼᱟ ᱥᱮᱫᱤᱱ ᱥᱟᱶᱛᱟ ᱦᱚᱸ ᱟᱫᱚᱜᱼᱟ ᱚᱱᱟ ᱠᱚᱫᱚ ᱡᱚᱯᱲᱟᱣ ᱡᱤᱱᱤᱥ ᱠᱟᱱᱟ ᱡᱩᱫᱟᱹᱱ ᱡᱤᱱᱤᱥ ᱫᱚ ᱵᱟᱝ ᱠᱟᱱᱟ ᱚᱱᱟᱛᱮ ᱟᱵᱚᱣᱟᱜ ᱡᱟᱦᱟᱸ ᱟᱹᱨᱤᱪᱟᱞᱤ ᱨᱮᱱᱟᱜ ᱡᱤᱭᱚᱱ ᱚᱱᱟ ᱵᱚᱱ ᱠᱷᱮᱢᱟᱣ ᱤᱫᱤ ᱞᱮᱠᱷᱟᱱ ᱜᱮ ᱥᱟᱶᱛᱟ ᱟᱨ ᱫᱷᱚᱨᱚᱢ ᱦᱚᱸᱵᱚᱱ ᱫᱚᱦᱚ ᱤᱫᱤ ᱫᱟᱲᱮᱭᱟᱜᱼᱟ